ᱦᱮᱸ ᱦᱮᱞᱳ ᱦᱮᱸ ᱚᱠᱟ ᱠᱷᱚᱱᱮᱢ ᱢᱮᱱᱫᱟ ᱤᱧ ᱫᱚ ᱨᱟᱸᱫᱷᱩᱱᱤ ᱠᱟᱹᱱᱟᱹᱧ ᱚᱠᱟ ᱠᱷᱚᱱᱮᱢ ᱢᱮᱱᱫᱟ ᱠᱟᱥᱤᱯᱩᱨ ᱠᱷᱚᱱ ᱟᱞᱮ ᱟᱫᱚ ᱚᱱᱟ ᱠᱚ ᱵᱟᱰᱟᱭ ᱥᱟᱱᱟᱭᱮᱫ ᱢᱮᱭᱟ ᱟᱞᱮ ᱫᱚ ᱱᱚᱜᱼᱚᱭ ᱜᱟᱯᱟ ᱢᱮᱭᱟᱝ ᱵᱟᱦᱟ ᱥᱩᱨᱩᱜ ᱱᱠᱟᱱ ᱛᱟᱞᱮᱭᱟ ᱵᱟᱦᱟ ᱨᱮᱫᱚᱞᱮ ᱥᱩᱠᱨᱤ ᱡᱤᱞ ᱞᱮ ᱯᱟᱛᱲᱟ ᱯᱤᱴᱷᱟᱹᱭᱟ ᱚᱱᱟ ᱚᱱᱟᱧ ᱞᱟᱹᱭᱫᱟ ᱪᱮᱫᱞᱮᱠᱟ ᱠᱟᱛᱮ ᱞᱮ ᱤᱥᱤᱱᱟ ᱡᱮ ᱛᱟᱣᱟ ᱞᱮ ᱪᱚᱸᱫᱟᱭᱟ ᱢᱤᱫᱴᱤᱡ ᱯᱟᱛᱲᱟᱟ ᱨᱮᱫᱚᱞᱮ ᱛᱷᱟᱯᱲᱟᱭᱟ ᱟᱨ ᱢᱤᱫᱴᱤᱡ ᱰᱷᱟᱯᱚᱜᱟ ᱚᱱᱟ ᱪᱮᱛᱟᱱ ᱨᱮ ᱪᱚᱸᱫᱟ ᱠᱟᱛᱮ ᱞᱮ ᱡᱩᱞᱟᱜᱼᱟ ᱚᱱᱟ ᱨᱮᱞᱮ ᱯᱟᱛᱲᱟ ᱯᱤᱴᱷᱟᱹᱭᱟ ᱟᱨ ᱟᱨ ᱵᱷᱟᱡᱤ ᱞᱮᱴᱚ ᱢᱟᱛᱚ ᱢᱮᱱᱟᱜ ᱜᱮ ᱨᱚᱠᱚᱡ ᱥᱤᱛᱩ ᱠᱚᱞᱮ ᱞᱮᱴᱚ ᱠᱚᱣᱟ ᱜᱚᱸᱜᱷᱟ ᱞᱮ ᱞᱮᱴᱚ ᱠᱚᱣᱟ ᱠᱟᱴᱠᱚᱢ ᱦᱟᱹᱠᱩ ᱠᱟᱴᱠᱚᱢ ᱫᱚᱞᱮ ᱵᱷᱟᱹᱡᱤ ᱠᱚᱣᱟ ᱟᱲᱟᱜ ᱫᱚᱞᱮ ᱛᱤᱠᱤᱭᱟ ᱫᱟᱹᱞ ᱫᱚᱞᱮ ᱨᱟᱥᱮᱭᱟ ᱱᱚᱣᱟ ᱠᱚᱜᱮ ᱞᱮ ᱤᱥᱤᱱ ᱟᱨᱚᱭᱟ ᱦᱮᱸ ᱦᱮᱞᱳ ᱟᱨ ᱢᱤᱫᱴᱮᱡ ᱠᱟᱛᱷᱟᱧ ᱢᱮᱱᱫᱟ ᱥᱩᱥᱟᱹᱨᱤᱭᱟᱹ ᱜᱚᱝᱠᱮ ᱦᱩᱸ ᱟᱫᱚ ᱟᱢ ᱪᱮᱫ ᱪᱮᱫ ᱠᱚ ᱵᱟᱰᱟᱭ ᱥᱟᱱᱟ ᱢᱮᱭᱟ ᱦᱮᱸ ᱟᱞᱮ ᱫᱚ ᱥᱟᱫᱷᱟᱨᱚᱱ ᱚᱱᱟ ᱠᱚᱜᱮᱞ ᱠᱩᱥᱤᱭᱟᱜᱼᱟ ᱵᱟᱡᱮ ᱠᱤᱪᱷᱩ ᱫᱚ ᱩᱱᱟᱹᱜ ᱫᱚ ᱵᱟᱞᱮ ᱠᱟᱨᱵᱟᱨᱟ ᱚ ᱟᱫᱚᱢ ᱵᱟᱰᱟᱭ ᱠᱮᱫᱟ ᱛᱚ ᱱᱟᱯᱟᱭ ᱜᱮ ᱦᱮᱸ ᱛᱟᱦᱞᱮᱧ ᱫᱚᱦᱚᱭᱫᱟ ᱫᱤᱫᱤ ᱦᱮᱸ ᱦᱩᱸ